ᱤᱧ ᱵᱮᱵᱥᱟ ᱞᱟᱹᱜᱤᱫ ᱛᱮ ᱰᱚᱜᱚᱨ ᱛᱟᱞᱟᱛᱮ ᱟᱭᱢᱟ ᱞᱮᱠᱟᱱ ᱜᱚᱲᱚᱧ ᱧᱟᱢᱮᱫᱟ ᱪᱮᱫᱟᱜ ᱥᱮ ᱱᱚᱣᱟ ᱰᱚᱜᱚᱨ ᱛᱟᱞᱟ ᱛᱮᱜᱮ ᱫᱤᱥᱚᱢ ᱨᱮᱭᱟᱜ ᱚᱠᱟᱞᱮᱠᱟᱱ ᱡᱤᱱᱤᱥ ᱠᱚ ᱥᱮ ᱵᱮᱵᱥᱟ ᱞᱟᱹᱜᱤᱫ ᱛᱮ ᱫᱟᱢᱚᱜ ᱠᱟᱱᱟ ᱥᱮ ᱠᱚᱢᱚᱜ ᱠᱟᱱᱟ ᱱᱚᱣᱟ ᱠᱚ ᱤᱧᱮ ᱩᱫᱩᱜ ᱟᱹᱧ ᱠᱟᱱᱟ ᱟᱨ ᱚᱱᱟ ᱠᱚ ᱤᱧᱤᱧ ᱵᱟᱰᱟᱭ ᱡᱚᱝ ᱠᱟᱱᱟ ᱚᱱᱟᱛᱮ ᱱᱚᱣᱟ ᱰᱚᱜᱚᱨ ᱫᱚᱢᱮ ᱟᱹᱰᱤ ᱢᱟᱨᱟᱝ ᱞᱟᱹᱠᱛᱤᱭᱟᱱᱟᱜᱫ ᱢᱟᱫᱽᱭᱟᱢ ᱠᱟᱱᱟ ᱟᱨ ᱤᱧ ᱱᱚᱰᱮ ᱜᱚᱲᱚᱭ ᱤᱢᱟᱹᱧ ᱠᱟᱱᱟ ᱟᱱᱟᱛᱮ ᱪᱟᱹᱥᱤᱵᱟᱹᱥᱤ ᱠᱚ ᱟᱹᱰᱤᱞᱮᱠᱟᱱ ᱜᱚᱲᱚᱼᱜᱚᱯᱚᱲᱚ ᱠᱚ ᱧᱟᱢᱮᱫᱟ ᱟᱨ ᱚᱱᱟ ᱥᱟᱶᱛᱮ ᱱᱚᱣᱟ ᱪᱟᱹᱥᱤ ᱠᱚ ᱞᱟᱹᱜᱤᱫ ᱛᱮ ᱨᱮᱰᱤᱭᱳ ᱛᱟᱞᱟ ᱛᱮ ᱞᱟᱹᱭ ᱥᱚᱫᱚᱨᱮᱫᱟᱭ ᱡᱮ ᱚᱠᱟᱞᱮᱠᱟᱱ ᱡᱤᱱᱤᱥ ᱠᱚ ᱚᱠᱟᱞᱮᱠᱟ ᱚᱠᱛᱚᱨᱮ ᱪᱟᱥ ᱫᱚᱨᱠᱟᱨᱚᱜ ᱠᱟᱱᱟ ᱟᱨ ᱟᱵᱚᱣᱟᱜ ᱟᱭᱢᱟ ᱞᱮᱠᱟᱱ ᱵᱮᱵᱥᱟ ᱵᱚ ᱵᱟᱲᱦᱟᱣ ᱫᱟᱲᱮᱭᱟᱜᱼᱟ ᱟᱨ ᱪᱟᱥᱦᱵᱟᱥ ᱵᱚ ᱵᱟᱲᱦᱟᱣ ᱫᱟᱲᱮᱭᱟᱜ ᱛᱮ ᱟᱵᱚ ᱱᱚᱣᱟ ᱨᱮᱰᱤᱭᱳ ᱛᱟᱞᱟ ᱨᱮ ᱡᱚᱛᱚ ᱦᱚᱲ ᱵᱚ ᱟᱸᱡᱚᱢᱮᱜᱼᱟ ᱟᱨ ᱵᱚ ᱵᱟᱰᱟᱭ ᱡᱚᱝ ᱠᱟᱱᱟ ᱡᱮ ᱪᱟᱹᱥᱤ ᱠᱚ ᱥᱚᱢᱚᱭ ᱡᱟᱹᱱᱤᱡ ᱚᱠᱛᱚ ᱡᱟᱹᱢᱤᱡ ᱜᱮ ᱟᱵᱚᱣᱟᱜ ᱦᱳᱲᱳ ᱪᱟᱣᱞᱮ ᱠᱚ ᱥᱮ ᱜᱩᱦᱩᱢ ᱠᱚ ᱟᱭᱢᱟ ᱞᱮᱠᱟᱱ ᱪᱟᱥ ᱠᱚ ᱪᱟᱥ ᱫᱟᱲᱮᱭᱟᱜᱼᱟ ᱢᱮᱱᱛᱮ ᱞᱟᱹᱭ ᱥᱚᱫᱚᱨᱟᱵᱚᱱ ᱠᱟᱱᱟ ᱚᱱᱟᱛᱮ ᱰᱚᱜᱚᱨ ᱫᱚ ᱟᱹᱰᱤ ᱢᱟᱨᱟᱝ ᱢᱟᱫᱽᱫᱷᱟᱭᱟᱢᱮ ᱞᱟᱹᱭᱮᱫᱟ